ᱤᱧᱤᱧ ᱠᱚᱨᱟᱣ ᱟᱠᱟᱫ ᱡᱚᱛᱚ ᱠᱷᱚᱱ ᱨᱚᱢᱚᱡᱽ ᱥᱟᱸᱜᱷᱟᱨᱫᱚ ᱦᱩᱭᱩᱜ ᱠᱟᱱᱟ ᱞᱩᱜᱩᱵᱩᱨᱩ ᱥᱟᱸᱜᱷᱟᱨ ᱡᱷᱟᱲᱠᱷᱚᱸᱰ ᱫᱤᱥᱚᱢᱨᱮ

ᱞᱩᱜᱩᱵᱩᱨᱩ ᱟᱹᱰᱤ ᱢᱚᱡᱽ ᱟᱹᱰᱤ ᱱᱟᱯᱟᱭ ᱥᱟᱸᱜᱷᱟᱨᱞᱮ ᱪᱟᱞᱟᱣ ᱞᱮᱱᱟ ᱡᱷᱟᱲᱠᱷᱚᱸᱰ ᱨᱮᱭᱟᱜ ᱦᱚᱲ ᱰᱟᱦᱟᱨ ᱟᱲᱮ ᱟᱲᱮᱛᱮ ᱥᱟᱨᱡᱚᱢ ᱫᱟᱨᱮ ᱢᱟᱛᱠᱚᱢ ᱫᱟᱨᱮ ᱮᱢᱟᱱ ᱛᱮᱭᱟᱜ ᱵᱤᱨ ᱜᱟᱡᱟᱲᱠᱚ ᱛᱮ ᱯᱮᱨᱮᱡ ᱟᱠᱟᱱ ᱡᱷᱟᱲᱠᱷᱚᱸᱰ ᱫᱤᱥᱚᱢ ᱧᱮᱞᱡᱚᱝ ᱞᱮᱠᱟᱱ ᱫᱤᱥᱚᱢ ᱧᱮᱞᱡᱚᱝ ᱞᱮᱠᱟᱱ ᱵᱤᱨᱵᱩᱨᱩ ᱰᱟᱦᱟᱨ ᱦᱟᱱᱛᱮ ᱱᱟᱛᱮ ᱠᱚᱭᱚᱜ ᱞᱮᱠᱷᱟᱱ ᱜᱮ ᱦᱮᱸᱫᱮ ᱵᱩᱨᱩ ᱯᱩᱸᱰ ᱵᱩᱨᱩ ᱧᱟᱞᱟᱫ ᱧᱟᱞᱟᱫ ᱧᱮᱞᱚᱜᱼᱟ ᱛᱤᱱᱟᱹᱜ ᱢᱚᱡᱽ ᱛᱤᱱᱟᱹᱜ ᱨᱟᱹᱥᱠᱟᱹ ᱛᱤᱱᱟᱹᱜ ᱨᱚᱢᱚᱡᱽ ᱵᱩᱡᱷᱟᱹᱜ ᱠᱟᱱ ᱪᱟᱞᱟᱣ ᱪᱟᱞᱟᱣᱛᱮ ᱪᱟᱞᱟᱣ ᱪᱟᱞᱟᱣᱛᱮ ᱢᱟᱱᱮ ᱦᱚᱭ ᱪᱮᱛᱟᱱ ᱛᱮᱜᱮ ᱥᱮᱨᱢᱟ ᱪᱮᱛᱟᱱ ᱛᱮᱜᱮᱞᱮ ᱨᱟᱠᱟᱵᱚᱜ ᱠᱟᱱ ᱞᱮᱠᱟ ᱞᱮ ᱟᱴᱠᱟᱨᱮᱫ ᱛᱮᱦᱮᱸᱫᱼᱟ ᱪᱟᱞᱟᱣ ᱪᱟᱞᱟᱣᱛᱮ ᱪᱟᱞᱟᱣ ᱛᱤᱭᱟᱹᱜ ᱞᱮᱫᱟᱞᱮ ᱞᱩᱜᱩᱵᱩᱨᱩ ᱟᱹᱰᱤ ᱱᱟᱯᱟᱭ ᱟᱹᱰᱤ ᱢᱚᱡᱽ ᱟᱹᱰᱤ ᱨᱟᱹᱥᱠᱟᱹᱞᱮ ᱵᱩᱡᱷᱟᱹᱣᱞᱮᱫᱼᱟ ᱚᱱᱟ ᱞᱩᱜᱩᱵᱩᱨᱩ ᱨᱮ ᱥᱮᱱ ᱠᱟᱛᱮᱫ ᱟᱹᱰᱤ ᱢᱚᱡᱽ ᱵᱩᱡᱷᱟᱹᱣ ᱞᱮᱱᱟ ᱛᱚᱠᱷᱚᱱ ᱠᱩᱱᱟᱹᱢᱤᱨᱮ ᱞᱟᱜᱟᱜ ᱞᱩᱜᱩ ᱟᱭᱳ ᱞᱩᱜᱩ ᱵᱟᱵᱟᱣᱟᱜ ᱵᱚᱸᱜᱟ ᱵᱩᱨᱩ ᱟᱨ ᱢᱮᱞᱟ ᱟᱹᱰᱤ ᱢᱟᱨᱟᱝ ᱧᱤᱫᱟᱹ ᱵᱮᱲᱟᱞᱮ ᱫᱮᱡ ᱞᱮᱱᱟ ᱞᱩᱜᱩᱵᱩᱨᱩ ᱧᱤᱫᱟᱹ ᱥᱟᱛᱴᱟ ᱚᱠᱛᱮ ᱜᱚᱴᱟ ᱧᱤᱫᱟᱹᱞᱮ ᱨᱟᱠᱟᱵ ᱞᱮᱱᱟ ᱪᱟᱞᱟᱣ ᱪᱟᱞᱟᱣᱛᱮ ᱪᱟᱞᱟᱣ ᱪᱟᱞᱟᱣᱛᱮ ᱥᱟᱱᱟᱢ ᱦᱚᱲᱞᱮ ᱞᱟᱸᱜᱟ ᱪᱟᱵᱟ ᱞᱮᱱᱟ ᱢᱮᱱᱠᱷᱟᱱ ᱮᱱᱛᱮ ᱨᱮᱦᱚᱸ ᱪᱮᱛᱟᱱ ᱩᱛᱟᱹᱨ ᱯᱩᱡᱟᱹ ᱯᱟᱴᱟ ᱴᱷᱮᱱᱫᱚ ᱞᱩᱜᱩ ᱟᱭᱳ ᱞᱩᱜᱩ ᱵᱟᱵᱟ ᱴᱷᱮᱱᱫᱚ ᱥᱮᱴᱮᱨᱞᱮᱱ ᱨᱮᱦᱚᱸ ᱞᱮ ᱥᱟᱱᱟᱢ ᱦᱚᱲᱞᱮ ᱞᱟᱸᱜᱟ ᱪᱟᱵᱟ ᱞᱮᱱᱟ ᱟᱹᱰᱤ ᱱᱟᱯᱟᱭ ᱟᱹᱭᱠᱟᱹᱣᱞᱮᱱᱟ ᱟᱨ ᱫᱚᱥᱟᱨ ᱦᱤᱞᱟᱹᱜ ᱦᱚᱸ ᱚᱱᱟ ᱞᱩᱜᱩᱵᱩᱨᱩᱨᱮ ᱯᱷᱮᱰᱚᱜ ᱯᱷᱮᱰᱚᱜ ᱛᱮᱞᱮ ᱜᱚᱴᱟ ᱫᱤᱱᱞᱮ ᱯᱷᱮᱰᱮᱱ ᱨᱮᱦᱚᱸ ᱵᱟᱞᱮ ᱯᱷᱮᱰ ᱪᱟᱵᱟ ᱫᱟᱹᱲᱮᱣᱫᱟ ᱧᱩᱦᱩᱢᱮᱱ ᱜᱮᱭᱟᱞᱮ ᱞᱟᱛᱟᱨ ᱨᱮ ᱵᱩᱨᱩ ᱞᱟᱛᱟᱨᱮ ᱟᱭᱢᱟ ᱨᱚᱠᱚᱢ ᱢᱮᱞᱟ ᱞᱟᱜᱟᱣ ᱞᱮᱱᱟ ᱚᱱᱟ ᱵᱩᱨᱩ ᱫᱷᱟᱨᱮ ᱫᱷᱟᱨᱮᱛᱮ ᱥᱮᱨᱢᱟ ᱧᱟᱞᱟᱫ ᱵᱩᱨᱩ ᱫᱟᱱᱟᱝ ᱠᱷᱚᱱ ᱵᱮᱲᱟᱭ ᱨᱟᱠᱟᱵ ᱨᱮᱭᱟᱜ ᱥᱤᱱ ᱥᱮ ᱫᱤᱥᱥᱚ ᱟᱹᱰᱤ ᱢᱚᱡᱽ ᱟᱹᱰᱤ ᱱᱟᱯᱟᱭᱞᱮ ᱧᱮᱞ ᱞᱮᱫᱼᱟ ᱵᱮᱲᱟᱭ ᱦᱟᱹᱥᱩᱨ ᱡᱚᱠᱷᱟᱱ ᱥᱮᱨᱢᱟᱫᱚ ᱥᱟᱱᱟᱢ ᱥᱳᱱᱟᱞᱤ ᱨᱚᱝᱛᱮ ᱟᱨᱟᱜ ᱪᱟᱵᱟ ᱞᱮᱱᱟ ᱚᱝᱠᱟ ᱵᱩᱡᱷᱟᱹᱜ ᱠᱟᱱᱟ